ᱤᱧᱟᱹᱜ ᱠᱩᱥᱤᱭᱟᱜ ᱡᱚᱢᱟᱜ ᱫᱚ ᱦᱩᱭᱩᱜ ᱠᱟᱱᱟ ᱵᱤᱞᱤ ᱵᱤᱞᱤᱨᱮ ᱯᱮᱭᱟ ᱚᱝᱥᱚ ᱛᱟᱦᱮᱱ ᱜᱮᱭᱟ ᱠᱷᱚᱥᱟ ᱠᱩᱥᱩᱢ ᱥᱟᱫᱟ ᱵᱤᱞᱤᱨᱮ ᱛᱟᱦᱮᱱ ᱜᱮᱭᱟ ᱮᱞᱵᱩᱱᱤᱭᱟᱢ ᱯᱨᱚᱴᱤᱱ ᱥᱚᱠᱛᱤ ᱚᱱᱟ ᱞᱟᱹᱜᱤᱫ ᱛᱮ ᱤᱧ ᱵᱤᱞᱤᱧ ᱡᱚᱢᱜᱮᱭᱟ ᱟᱹᱰᱤ ᱢᱚᱪᱜᱮᱧ ᱵᱩᱡᱷᱟᱹᱣ ᱜᱮᱭᱟ ᱵᱤᱞᱤ ᱡᱚᱢ